ᱯᱳᱞᱴᱨᱤ ᱡᱟᱦᱟᱸ ᱞᱮ ᱪᱟᱥᱮᱫ ᱠᱚᱣᱟ ᱩᱱᱠᱩ ᱫᱚ ᱦᱟᱸᱜ ᱪᱟᱥ ᱢᱟ ᱦᱩᱭᱩᱜ ᱠᱟᱱ ᱜᱮᱭᱟ ᱟᱫᱚ ᱩᱱᱠᱩ ᱫᱚ ᱠᱤᱪᱷᱤ ᱡᱳᱜᱟᱥᱚᱱ ᱯᱟᱲᱟᱜ ᱠᱟᱱᱟ ᱡᱮᱦᱮᱛᱩ ᱡᱚᱢ ᱡᱚᱢ ᱥᱟᱯᱷᱤ ᱥᱮᱴᱮᱢ ᱯᱟᱲᱟᱜ ᱠᱟᱱᱟ ᱡᱚᱢᱮᱢ ᱯᱟᱲᱟᱜ ᱠᱟᱱ ᱚᱱᱠᱟ ᱫᱚ ᱦᱩᱭᱩᱜ ᱠᱟᱱᱟ ᱱᱟᱦᱟᱜ ᱢᱤᱫᱴᱟᱝ ᱡᱩᱱᱛᱟ ᱠᱚᱫᱚ ᱫᱟᱱᱟ ᱡᱚᱱᱚᱲ ᱡᱚᱱᱰᱨᱟ ᱞᱩᱵᱩᱜ ᱠᱟᱛᱮ ᱦᱟᱜ ᱟᱨ ᱜᱩᱦᱩᱢ ᱯᱤᱥᱟᱹᱣ ᱠᱟᱛᱮ ᱚᱱᱟ ᱞᱩᱵᱩᱜ ᱠᱟᱛᱮ ᱜᱮ ᱚᱱᱟ ᱠᱚ ᱠᱟᱹᱴᱤᱡ ᱮᱢ ᱯᱟᱲᱟᱜ ᱠᱟᱱᱟ ᱡᱮᱦᱮᱛᱩ ᱟᱞᱮ ᱡᱮᱦᱮᱛᱩ ᱡᱮᱞᱮᱠᱟ ᱞᱟᱠᱠᱷᱚ ᱞᱚᱜᱚᱱ ᱠᱚ ᱦᱟᱨᱟᱜᱼᱟ ᱚᱱᱠᱟᱱᱟᱜ ᱡᱚᱢᱟᱜ ᱱᱟᱦᱟᱜ ᱮᱢ ᱦᱩᱭᱩᱜ ᱯᱟᱲᱟ ᱠᱟᱱᱟ ᱢᱟᱱᱮ ᱚᱱᱟ ᱠᱚ ᱡᱚᱢ ᱧᱩ ᱠᱷᱟᱱ ᱞᱚᱜᱚᱱ ᱠᱚ ᱦᱟᱨᱟᱜᱼᱟ ᱟᱨ ᱵᱷᱮᱠᱥᱤᱱ ᱦᱚᱸ ᱵᱷᱮᱠᱥᱤᱱ ᱦᱚᱸᱞᱮ ᱮᱢᱧᱚᱜ ᱟᱠᱚ ᱠᱟᱱᱟ ᱢᱟᱱᱮ ᱥᱚᱯᱛᱟᱦᱚ ᱨᱮ ᱢᱤᱫ ᱫᱷᱟᱹᱣ ᱦᱟᱹᱞᱠᱟ ᱰᱳᱡᱽ ᱨᱮᱱᱟᱜ ᱮᱢ ᱯᱟᱲᱟᱜ ᱠᱟᱱᱟ ᱞᱚᱜᱚᱱ ᱠᱚ ᱥᱟᱱᱟᱜ ᱦᱤᱥᱟᱹᱵ ᱛᱮᱱᱟᱜ ᱮᱢ ᱯᱟᱲᱟᱜ ᱠᱟᱱᱟ ᱳᱡᱚᱱ ᱵᱟᱲᱦᱟᱜ ᱢᱟ ᱞᱚᱜᱚᱱ ᱫᱷᱟᱨᱟ ᱱᱚᱜᱼᱚᱸᱭ ᱥᱮᱬᱟ ᱞᱮᱠᱷᱟᱱ ᱳᱡᱚᱱ ᱵᱟᱲᱦᱟᱜᱼᱟ ᱟᱞᱮ ᱯᱤᱪᱷᱤ ᱯᱷᱟᱭᱫᱟ ᱵᱟᱝ ᱦᱩᱭᱩᱜ ᱠᱷᱟᱱ ᱟᱞᱮ ᱦᱚᱸ ᱱᱟᱦᱟᱜ ᱵᱟᱞᱮ ᱟᱹᱥᱩᱞ ᱫᱟᱲᱮ ᱟᱠᱚᱣᱟ ᱯᱷᱟᱭᱫᱟ ᱦᱩᱭᱩᱜ ᱠᱟᱛᱮ ᱞᱮ ᱟᱹᱥᱩᱞᱮᱜ ᱠᱚᱣᱟ ᱦᱟᱸᱜ ᱡᱮᱦᱮᱛᱩ ᱞᱮ ᱢᱤᱫ ᱢᱟᱱᱮ ᱵᱟᱨ ᱠᱤᱪᱷᱤ ᱵᱟᱞᱮ ᱧᱟᱢ ᱠᱷᱟᱱ ᱯᱩᱭᱥᱟᱹ ᱦᱟᱸᱜ ᱚᱱᱮ ᱟᱫᱷᱟ ᱱᱤᱭᱟᱹ ᱞᱮ ᱤᱱᱟᱹ ᱜᱮᱧ ᱠᱤᱨᱤᱧᱟ ᱤᱱᱟᱹ ᱯᱩᱭᱥᱟᱹ ᱡᱩᱫᱤ ᱟᱫᱷᱟ ᱠᱷᱚᱱ ᱟᱫᱷᱟ ᱵᱟᱞᱮ ᱧᱟᱢ ᱠᱷᱟᱱ ᱯᱚᱨᱛᱟ ᱵᱟᱝ ᱦᱤᱡᱩᱜ ᱠᱷᱟᱹᱛᱤᱨ ᱚᱱᱟ ᱫᱟᱱᱟ ᱛᱮ ᱵᱟᱲᱟ ᱠᱟᱛᱮ ᱞᱚᱜᱚᱱ ᱦᱩᱭᱩᱜᱼᱟ ᱯᱩᱭᱥᱟᱹ ᱦᱚᱸ ᱚᱱᱟ ᱦᱤᱥᱟᱹᱵ ᱞᱮ ᱞᱟᱦᱟ ᱞᱮ ᱯᱩᱭᱥᱟᱹᱭᱮᱜᱼᱟ ᱟᱹᱠᱷᱨᱤᱧ ᱦᱩᱭᱩᱜ ᱠᱟᱱᱟ ᱫᱟᱱᱟ ᱟᱨ ᱡᱚᱸᱰᱟᱞᱚ ᱤᱱᱟᱹ ᱠᱚᱫᱚ ᱱᱤᱦᱟᱹᱛᱤᱞᱮ ᱮᱢᱟᱣ ᱟᱠᱚ ᱠᱟᱱᱟ ᱟᱨ ᱵᱷᱮᱠᱥᱤᱱ